ᱤᱧᱟᱹᱜ ᱴᱚᱴᱷᱟ ᱨᱮᱱᱟᱜ ᱡᱚᱛᱚ ᱠᱷᱚᱱ ᱢᱟᱨᱟᱝ ᱯᱚᱨᱚᱵᱽ ᱫᱚ ᱦᱩᱭᱩᱜ ᱠᱟᱱᱟ ᱫᱩᱨᱜᱟᱹᱯᱩᱨ ᱫᱤᱥᱚᱢ ᱢᱟᱜ ᱢᱚᱬᱮ ᱡᱟᱦᱟᱸ ᱫᱚ ᱵᱟᱹᱭᱥᱟᱹᱠᱷ ᱠᱩᱱᱟᱹᱢᱤ ᱨᱮ ᱦᱩᱭᱩᱜᱼᱟ ᱟᱨ ᱚᱱᱟ ᱵᱮᱜᱚᱨ ᱦᱚᱸ ᱟᱨᱚ ᱟᱢᱫᱟ ᱯᱚᱨᱚᱵᱽ ᱡᱟᱦᱟᱸ ᱫᱚ ᱟᱵᱚᱣᱟᱜ ᱥᱟᱱᱛᱟᱲ ᱥᱚᱢᱟᱡᱽ ᱨᱮᱱᱟᱜ ᱨᱤᱛᱤ ᱨᱮᱣᱟᱡᱽ ᱞᱮᱠᱟᱛᱮ ᱪᱟᱸᱫᱳ ᱪᱟᱸᱫᱳ ᱡᱟᱦᱟᱸ ᱯᱚᱨᱚᱵᱽ ᱠᱚ ᱦᱩᱭᱩᱜ ᱛᱟᱵᱳᱱᱟ ᱡᱮᱢᱚᱱ ᱥᱚᱦᱨᱟᱭ ᱵᱚᱸᱜᱟ ᱥᱚᱦᱨᱟᱭ ᱯᱚᱨᱚᱵᱽ ᱫᱟᱸᱥᱟᱭ ᱵᱚᱸᱜᱟ ᱫᱟᱸᱥᱟᱭ ᱯᱚᱨᱚᱵᱽ ᱵᱟᱦᱟ ᱵᱚᱸᱜᱟ ᱵᱟᱦᱟ ᱯᱚᱨᱚᱵᱽ ᱮᱢᱟᱱ ᱠᱚ ᱥᱟᱱᱟᱢᱟᱜ ᱠᱚᱜᱮ ᱢᱟᱱᱟᱣ ᱟᱹᱜᱩᱭᱟ